ᱦᱮᱸ ᱜᱚᱝᱠᱮ ᱡᱚᱦᱟᱨ ᱜᱮ ᱦᱮᱸ ᱡᱚᱦᱟᱨ ᱜᱮ ᱦᱚᱸ ᱚᱱᱠᱟ ᱫᱚ ᱢᱮᱱᱞᱮᱠᱷᱟᱱ ᱫᱚ ᱞᱩᱜᱽᱲᱤᱡ ᱢᱮᱱ ᱠᱟᱛᱮ ᱫᱚ ᱟᱹᱰᱤ ᱜᱟᱱ ᱞᱮᱠᱟᱱᱟᱜ ᱜᱮ ᱢᱮᱱᱟᱜᱼᱟ ᱟᱹᱰᱤ ᱯᱨᱚᱠᱟᱨᱟᱜ ᱜᱮ ᱢᱮᱱᱟᱜᱼᱟ ᱡᱷᱟᱹᱞᱟᱜ ᱠᱷᱚᱱ ᱮᱦᱚᱵ ᱠᱷᱚᱱ ᱯᱟᱹᱧᱪᱤ ᱥᱟᱹᱲᱤ ᱠᱷᱚᱱ ᱮᱦᱚᱵ ᱠᱟᱛᱮᱫ ᱚᱱᱟ ᱠᱟᱪᱷᱟ ᱫᱷᱩᱛᱤ ᱡᱟᱦᱟᱱᱟᱜ ᱡᱚᱛᱚᱣᱟᱜ ᱞᱮᱠᱟ ᱜᱮ ᱢᱮᱱᱟᱜ ᱟᱠᱟᱜᱼᱟ ᱦᱚᱸ ᱥᱩᱴ ᱠᱚᱦᱚᱸ ᱢᱮᱱᱟᱜᱼᱟ ᱠᱚᱱᱟ ᱠᱚᱦᱚᱸ ᱢᱮᱱᱟᱜᱼᱟ ᱜᱤᱫᱽᱨᱟᱹ ᱫᱚᱛᱚ ᱯᱮᱱᱴ ᱠᱚ ᱮᱢᱟᱱ ᱠᱚ ᱡᱚᱛᱚᱣᱟᱜ ᱜᱮ ᱢᱮᱱᱟᱜ ᱟᱠᱟᱜᱼᱟ ᱦᱚᱸ ᱠᱟᱪᱷᱟ ᱠᱚᱫᱚ ᱚᱱᱠᱟ ᱫᱚ ᱟᱹᱰᱤ ᱞᱮᱠᱟᱱᱟᱜ ᱢᱮᱱᱟᱜᱼᱟ ᱯᱟᱹᱧᱪᱤ ᱠᱟᱪᱷᱟ ᱢᱮᱱᱟᱜᱼᱟ ᱯᱷᱩᱴᱟᱹ ᱠᱟᱪᱷᱟ ᱢᱮᱱᱟᱜᱼᱟ ᱟᱨ ᱱᱚᱝᱠᱟ ᱟᱵᱚ ᱡᱟᱦᱟᱸ ᱞᱮᱠᱟ ᱠᱚᱢ ᱫᱟᱢᱟᱜ ᱠᱟᱪᱷᱟ ᱠᱚᱦᱚᱸ ᱢᱮᱱᱟᱜᱼᱟ ᱟᱹᱵᱤᱱ ᱡᱟᱦᱟᱸ ᱛᱤᱱᱟᱹᱜ ᱞᱮᱠᱟᱱᱟᱜ ᱵᱮᱱ ᱠᱷᱚᱡᱚᱜᱼᱟ ᱚᱱᱚᱱᱠᱟᱱᱟᱜ ᱠᱟᱪᱷᱟ ᱦᱚᱸ ᱢᱮᱱᱟᱜ ᱟᱠᱟᱫ ᱜᱮᱭᱟ ᱠᱚᱢ ᱫᱟᱢ ᱠᱷᱚᱱ ᱮᱦᱚᱵ ᱠᱟᱛᱮᱫ ᱰᱷᱮᱹᱨ ᱫᱟᱢ ᱫᱷᱟᱹᱨᱤᱡ ᱦᱚᱸ ᱢᱮᱱᱟᱜ ᱟᱠᱟᱫᱟ

ᱦᱚᱸ ᱦᱚᱸ ᱚᱱᱟ ᱦᱚᱸ ᱢᱮᱱᱟᱜ ᱟᱠᱟᱫᱟ

ᱦᱚᱸ ᱢᱮᱱ ᱵᱤᱱ ᱦᱚᱸ ᱥᱟᱹᱲᱤ ᱦᱚᱸ ᱢᱮᱱᱟᱜᱼᱟ ᱦᱚᱸ ᱚᱱᱠᱟ ᱫᱚ ᱪᱮᱫ ᱞᱮᱠᱟ ᱞᱤᱧ ᱞᱟᱹᱭᱟᱵᱮᱱᱟ ᱚᱱᱠᱟ ᱫᱚ ᱢᱮᱱ ᱞᱮᱠᱷᱟᱱ ᱫᱚ ᱫᱟᱢ ᱫᱚ ᱟᱹᱰᱤ ᱞᱮᱠᱟᱱᱟᱜ ᱢᱮᱱᱟᱜᱼᱟ ᱟᱹᱵᱤᱱ ᱡᱟᱦᱟᱸ ᱞᱮᱠᱟᱱᱟᱜ ᱵᱮᱱ ᱠᱷᱚᱡᱚᱜᱼᱟ ᱵᱮᱥᱫᱷᱟᱨᱟᱣᱟᱜ ᱠᱷᱟᱱ ᱫᱚ ᱵᱮᱥ ᱞᱮᱠᱟ ᱫᱟᱢ ᱢᱮᱱᱟᱜᱼᱟ ᱠᱚᱢ ᱫᱷᱟᱨᱟ ᱫᱚ ᱠᱚᱢ ᱞᱮᱠᱟ ᱫᱟᱢ ᱟᱫᱚ ᱚᱱᱠᱟ ᱫᱚ ᱮᱛᱚᱦᱚᱵ ᱠᱷᱚᱱ ᱫᱚ ᱦᱩᱭᱩᱜ ᱠᱟᱱᱟ ᱟᱵᱚ ᱚᱱᱟ ᱡᱷᱟᱲᱠᱷᱚᱸᱰ ᱨᱮᱭᱟᱜ ᱡᱟᱦᱟᱱᱟᱜ ᱵᱟᱝᱼᱟ ᱪᱮ ᱚᱱᱟ ᱫᱚ ᱢᱤᱫᱴᱤᱡ ᱯᱩᱱᱥᱟᱭ ᱠᱷᱚᱱ ᱦᱟᱱᱛᱮ ᱪᱮᱴᱟᱱ ᱢᱮᱱᱟᱜᱼᱟ ᱫᱟᱢ ᱫᱚ

ᱥᱟᱹᱲᱤ ᱦᱚᱸ ᱤᱱᱟᱹ ᱯᱩᱱᱥᱟᱭ ᱠᱷᱚᱱ ᱦᱟᱱᱛᱮ ᱪᱮᱛᱟᱱ ᱢᱮᱱᱟᱜᱼᱟ ᱦᱚᱸ ᱡᱷᱟᱲᱠᱦᱚᱸᱰ ᱨᱮᱭᱟᱜ ᱚᱱᱟ ᱟᱵᱚ ᱡᱷᱟᱲᱠᱷᱚᱸᱰ ᱨᱮᱱᱟᱜ ᱡᱷᱟᱹᱞᱟᱜ ᱦᱚᱸ ᱥᱟᱥᱟᱝ ᱠᱟᱪᱷᱟ ᱠᱚᱦᱚᱸ ᱢᱮᱱᱟᱜᱼᱟ ᱦᱚᱸ ᱟᱫᱚ ᱱᱚᱣᱟ ᱟᱵᱚ ᱟᱹᱵᱤᱱ ᱡᱟᱦᱟᱸ ᱵᱮᱱ ᱢᱮᱱᱮᱫᱟ ᱥᱟᱥᱟᱝᱟᱜ ᱚᱱᱟ ᱫᱚ ᱠᱟᱹᱴᱤᱡ ᱱᱚᱣᱟ ᱠᱷᱚᱱ ᱱᱟᱥᱮᱱᱟᱜ ᱠᱤᱪᱷᱩ ᱵᱟᱹᱲᱛᱤ ᱧᱚᱜ ᱯᱟᱲᱟᱣ ᱜᱚᱫᱚᱜᱼᱟ ᱵᱟᱨᱯᱮ ᱥᱟᱭ ᱜᱟᱱ ᱢᱮᱱᱫᱚ ᱤᱱᱟᱹ ᱛᱩᱨᱩᱭ ᱮᱭᱟᱭ ᱥᱟᱭ ᱜᱟᱱ ᱦᱚᱸ ᱡᱩᱫᱤ ᱟᱵᱤᱱ ᱰᱷᱮᱨ ᱫᱷᱟᱨᱟ ᱵᱤᱱ ᱤᱫᱤᱭᱟ ᱮᱱᱠᱷᱟᱱ ᱫᱚ ᱟᱵᱮᱱ ᱚᱸᱰᱮ ᱠᱷᱚᱱ ᱠᱤᱪᱷᱤ ᱠᱚᱱᱥᱮᱹᱥᱚᱱ ᱧᱚᱜ ᱠᱟᱛᱮᱞᱤᱧ ᱮᱢ ᱧᱚᱜ ᱫᱟᱲᱮᱭᱟᱵᱮᱱᱟ ᱟᱫᱚ ᱟᱵᱤᱱ ᱚᱠᱟ ᱞᱮᱠᱟᱱᱟᱜ ᱵᱤᱱ ᱤᱫᱤᱭᱟ ᱦᱚᱸ ᱦᱚᱸ ᱦᱚᱸ ᱦᱚᱸ ᱥᱟᱥᱟᱝ ᱯᱷᱩᱴᱟᱹ ᱠᱟᱪᱷᱟ ᱱᱟᱜ ᱛᱚ ᱦᱚᱸ ᱦᱚᱸ

ᱦᱳᱭ ᱚᱱᱟ ᱠᱚ ᱟᱨᱚ ᱚᱱᱠᱟ ᱫᱚ ᱡᱟᱦᱟᱸ ᱟᱵᱚ ᱵᱟᱵᱚ ᱢᱮᱛᱟᱜ ᱠᱟᱱᱟ ᱯᱟᱹᱧᱪᱤ ᱠᱟᱪᱷᱟ ᱯᱟᱹᱧᱪᱤ ᱥᱟᱹᱲᱤ ᱚᱱᱟ ᱠᱚᱦᱚᱸ ᱢᱮᱱᱟᱜ ᱟᱠᱟᱜᱼᱟ

ᱯᱟᱹᱧᱪᱤ ᱥᱟᱹᱲᱤ ᱫᱚ ᱚᱱᱠᱟ ᱫᱚ ᱫᱟᱢ ᱠᱟᱹᱴᱤᱡ ᱯᱟᱲᱟᱣ ᱧᱚᱜᱚᱜ ᱠᱟᱱᱟ ᱱᱟᱥᱮᱱᱟᱜ ᱱᱚᱣᱟ ᱟᱵᱚ ᱡᱟᱦᱟᱸ ᱚᱱᱟ ᱫᱚ ᱢᱤᱢᱤᱫ ᱢᱤᱴᱤᱡ ᱜᱮ ᱦᱩᱭᱩᱜ ᱠᱟᱱᱟ ᱪᱮ ᱮᱱᱠᱷᱟᱱ ᱯᱟᱹᱧᱪᱤ ᱥᱟᱹᱲᱤ ᱠᱚᱫᱚ ᱵᱟᱵᱟᱨᱮᱭᱟᱱᱟ ᱦᱩᱭᱩᱜ ᱠᱟᱱᱟ ᱟᱫᱚ ᱚᱱᱟ ᱤᱫᱤ ᱠᱟᱛᱮᱫ ᱱᱟᱥᱮᱱᱟᱜ ᱠᱟᱹᱴᱤᱡ ᱚᱱᱟ ᱫᱚ ᱨᱮᱹᱴ ᱠᱟᱹᱴᱤᱡ ᱰᱷᱮᱹᱨ ᱧᱚᱜ ᱜᱮᱭᱟ ᱚᱱᱠᱟ ᱫᱚ ᱠᱷᱩᱵᱽ ᱫᱚ ᱵᱟᱭ ᱰᱷᱮᱹᱨᱟ ᱢᱟᱱᱮ ᱢᱤᱫ ᱵᱟᱨ ᱥᱟᱭ ᱜᱟᱱᱜᱮ ᱡᱟᱹᱥᱛᱤ ᱫᱚ ᱫᱟᱢᱟ ᱚᱱᱟ ᱦᱟᱱᱟ ᱟᱵᱚ ᱡᱟᱦᱟᱸ ᱡᱷᱟᱹᱞᱟᱜ ᱚᱱᱟ ᱥᱟᱹᱲᱤ ᱠᱚ ᱠᱟᱪᱷᱟ ᱠᱚᱨᱮ ᱠᱷᱚᱱ ᱚᱱᱠᱟ ᱫᱚ ᱛᱤᱱᱟᱹᱜ ᱤᱧ ᱞᱟᱹᱭᱟᱵᱤᱱᱟ ᱟᱴᱥᱚ ᱜᱟᱱ ᱫᱚ ᱵᱟᱡᱟᱣ ᱜᱚᱫᱚᱜᱼᱟ ᱯᱟᱹᱧᱪᱤ ᱥᱟᱹᱲᱤ ᱦᱚᱸ ᱟᱹᱵᱤᱱ ᱡᱷᱟᱹᱞᱟᱜ ᱛᱤᱱᱟᱹᱜ ᱵᱤᱱ ᱤᱫᱤᱭᱟ ᱟᱨ ᱡᱷᱟᱹᱞᱟᱜ ᱥᱟᱹᱲᱤ ᱛᱤᱱᱟᱹᱜᱼᱮᱢ ᱤᱫᱤᱭᱟ ᱟᱨ ᱠᱟᱪᱷᱟ ᱛᱤᱱᱟᱹᱜ ᱵᱤᱱ ᱤᱫᱤᱭᱟ ᱟᱨ ᱯᱟᱹᱧᱪᱤ ᱥᱟᱹᱲᱤ ᱯᱟᱹᱧᱪᱤ ᱠᱟᱪᱷᱟ ᱛᱤᱱᱟᱹᱜ ᱵᱤᱱ ᱤᱫᱤᱭᱟ ᱚᱱᱟ ᱞᱟᱦᱟ ᱦᱤᱥᱟᱹᱵᱽ ᱞᱟᱹᱭᱟᱞᱤᱧ ᱵᱮᱱ ᱟᱹᱞᱤᱧ ᱚᱱᱟ ᱦᱤᱥᱟᱹᱵᱽ ᱨᱮᱹᱴ ᱞᱤᱧ ᱞᱟᱹᱭᱟᱵᱤᱱᱟ ᱟᱨ ᱟᱵᱤᱱ ᱦᱚᱸ ᱚᱸᱰᱮ ᱵᱤᱱ ᱞᱟᱹᱭ ᱨᱩᱣᱟᱹᱲᱟ ᱡᱮ ᱵᱟᱝᱟ ᱱᱤᱱᱟᱹᱜ ᱠᱟᱛᱮ ᱦᱟᱸᱜᱼᱞᱤᱧ ᱤᱫᱤᱭᱟ ᱱᱤᱱᱟᱹᱜ ᱠᱟᱛᱮᱫ ᱠᱷᱟᱱ ᱫᱚᱞᱤᱧ ᱵᱷᱚᱨᱥᱟᱭᱟ ᱟᱹᱞᱤᱧ ᱦᱚᱸ ᱚᱱᱟ ᱦᱤᱥᱟᱹᱵᱽ ᱫᱚᱨᱫᱟᱢ ᱞᱟᱹᱭᱟᱵᱤᱱᱟ ᱦᱚᱸ ᱦᱚᱸ ᱡᱷᱟᱲᱠᱷᱚᱸᱰ ᱠᱟᱪᱷᱟ ᱱᱟᱦᱟᱜ

ᱟᱹᱞᱤᱧ ᱞᱟᱹᱭᱟᱵᱤᱱ ᱠᱟᱱᱟᱞᱤᱧ ᱚᱱᱟ ᱟᱵᱤᱱ ᱡᱟᱦᱟᱱᱟᱜ ᱵᱤᱱ ᱢᱮᱱᱠᱮᱭᱟ ᱯᱩᱲᱟᱜ ᱠᱟᱪᱷᱟ ᱦᱟᱸᱜ ᱚᱱᱟ ᱠᱷᱩᱵᱽ ᱵᱤᱥᱛᱨᱤᱞᱤᱧ ᱞᱟᱹᱭᱟᱵᱮᱱᱟ ᱟᱵᱤᱱ ᱤᱱᱟᱹ ᱢᱤᱫ ᱥᱟᱭ ᱯᱚᱪᱟᱥ ᱠᱟᱛᱮᱫ ᱮᱢᱟᱞᱤᱧ ᱵᱮᱱ ᱚᱱᱟ ᱟᱨ ᱦᱚᱸ ᱟᱨ ᱱᱚᱣᱟ ᱡᱟᱦᱟᱸ ᱟᱵᱚ ᱡᱷᱟᱲᱠᱷᱚᱸᱰ ᱠᱟᱪᱷᱟ ᱚᱱᱟᱢᱟ ᱚᱱᱠᱟ ᱟᱹᱞᱤᱧ ᱯᱩᱱᱥᱟᱭ ᱞᱤᱧ ᱫᱟᱢ ᱟᱠᱟᱜᱼᱟ ᱟᱵᱤᱱ ᱯᱮ ᱥᱟᱭ ᱠᱟᱛᱮᱫ ᱮᱢᱟᱞᱤᱧ ᱵᱮᱱ ᱟᱨ ᱡᱷᱟᱲᱠᱷᱚᱸᱰ ᱚᱱᱟ ᱡᱷᱟᱹᱞᱟᱜ ᱚᱱᱟ ᱮᱢᱟᱞᱤᱧ ᱵᱮᱱ ᱚᱱᱟ ᱦᱚᱸ ᱯᱮ ᱥᱟᱭ ᱠᱟᱛᱮᱫ ᱜᱮ ᱟᱨ ᱟᱵᱤᱱ ᱡᱟᱦᱟᱸ ᱚᱱᱟ ᱥᱟᱥᱟᱝ ᱠᱟᱪᱷᱟ ᱵᱮᱱ ᱢᱮᱱᱮᱫ ᱛᱟᱦᱮᱱ ᱚᱱᱟ ᱠᱟᱹᱴᱤᱡ ᱫᱟᱢ ᱰᱷᱮᱹᱨ ᱧᱚᱜ ᱜᱮᱭᱟ ᱚᱱᱟ ᱯᱩᱱ ᱥᱟᱭ ᱠᱟᱛᱮᱫ ᱮᱢᱟᱞᱤᱧ ᱵᱮᱱ

ᱚ ᱴᱷᱤᱠ ᱜᱮᱭᱟ ᱟᱵᱤᱱ ᱢᱤᱫ ᱢᱚᱴᱨᱮ ᱢᱟᱱᱮ ᱰᱷᱮᱨ ᱫᱷᱟᱨᱮ ᱵᱮᱱ ᱤᱫᱤᱭᱟ ᱢᱟᱱᱮ ᱫᱚ ᱟᱵᱤᱱ ᱵᱤᱱ ᱢᱮᱱᱮᱫ ᱠᱷᱟᱱ ᱮᱢᱟᱵᱮᱱᱟᱞᱤᱧ

ᱦᱳᱭ ᱚᱱᱟ ᱦᱚᱸ ᱦᱳᱭ ᱟᱫᱚ ᱚᱱᱟᱜᱮ ᱟᱵᱤᱱ ᱛᱤᱱᱟᱹᱜ ᱜᱟᱱ ᱵᱤᱱ ᱤᱫᱤᱭᱟ ᱪᱮᱫ ᱞᱮᱠᱟᱱ ᱫᱷᱟᱨᱟ ᱦᱟᱸᱜ ᱵᱮᱥ ᱫᱷᱟᱨᱟ ᱦᱟᱸᱜ ᱪᱮ ᱮᱭᱨᱚᱠᱚᱢ ᱫᱷᱟᱨᱟ ᱦᱟᱸᱜ ᱮᱱᱠᱷᱟᱱ ᱚᱱᱟ ᱦᱤᱥᱟᱹᱵᱽ ᱚᱱᱟ ᱦᱚᱸ ᱫᱟᱢ ᱦᱚᱸ ᱢᱮᱱᱟᱜᱼᱟ ᱟᱠᱟᱜᱼᱟ ᱵᱟᱨ ᱥᱟᱭ ᱠᱷᱚᱱ ᱮᱦᱚᱵ ᱠᱟᱛᱮᱫ ᱚᱱᱛᱮ ᱫᱚ ᱟᱹᱰᱤ ᱜᱟᱱ ᱫᱟᱢ ᱟᱨᱦᱚᱸ ᱢᱮᱱᱟᱜ ᱜᱮᱭᱟ ᱦᱳᱭ ᱟᱫᱚ ᱛᱤᱱᱟᱹᱜ ᱫᱟᱢᱟᱜ ᱵᱤᱱ ᱤᱫᱤᱭᱟ ᱚ ᱚᱱᱠᱟ ᱫᱚ ᱛᱚᱵᱮ ᱢᱮᱱᱟᱜᱼᱟ ᱯᱮ ᱥᱟᱭ ᱯᱮ ᱥᱟᱭᱟᱜ ᱢᱮᱱᱟᱜᱼᱟ ᱛᱚᱵᱮ ᱟᱵᱤᱱ ᱰᱷᱮᱨ ᱫᱷᱟᱨᱟ ᱵᱤᱱ ᱤᱫᱤ ᱞᱮᱠᱷᱟᱱ ᱵᱟᱨᱥᱚ ᱯᱚᱪᱟᱨ ᱠᱟᱛᱮᱫᱞᱤᱧ ᱮᱢᱟ ᱵᱮᱱᱟ ᱚ ᱴᱷᱤᱠ ᱜᱮᱭᱟ ᱛᱚᱵᱮ ᱟᱹᱰᱤ ᱜᱟᱱ ᱥᱟᱢᱟᱱ ᱵᱤᱱ ᱤᱫᱤᱭᱮᱫᱼᱟ ᱮᱱᱠᱷᱟᱱ ᱫᱚ ᱮᱢᱟᱵᱮᱱᱟᱞᱤᱧ ᱥᱮᱨᱚᱠᱚᱢᱟᱜ ᱚᱱᱠᱟᱱᱢᱟ ᱟᱞᱮ ᱢᱟᱞᱮ ᱟᱹᱠᱷᱟᱨᱤᱧᱮᱫᱼᱟ ᱥᱚᱭᱠᱩᱲᱤ ᱥᱚᱭᱪᱟᱲᱤᱥ ᱟᱫᱚ ᱟᱵᱤᱱ ᱛᱤᱱᱟᱹᱜ ᱰᱷᱮᱹᱨ ᱵᱤᱱ ᱤᱫᱤᱭᱟ ᱯᱮᱭᱟ ᱵᱤᱱ ᱤᱫᱤ ᱠᱷᱟᱱ ᱟᱵᱤᱱ ᱛᱤᱱᱟᱹᱜ ᱞᱤᱧ ᱢᱮᱛᱟᱵᱮᱱᱟ ᱥᱚᱭᱠᱩᱲᱟᱹ ᱴᱟᱠᱟ ᱠᱟᱛᱮᱫ ᱮᱢᱚᱜ ᱵᱤᱱ ᱚ ᱴᱷᱤᱠ ᱜᱮᱭᱟ ᱛᱚᱵᱮ ᱮᱢᱟᱵᱮᱱᱟᱞᱤᱧ ᱥᱚᱭ ᱴᱟᱠᱟ ᱠᱟᱛᱮᱫ ᱦᱚᱸ ᱫᱚᱛᱚ ᱚᱱᱟ ᱦᱚᱸ ᱢᱮᱱᱟᱜ ᱟᱠᱟᱜᱼᱟ ᱟᱵᱤᱱ ᱚᱠᱟᱞᱮᱠᱟᱱ ᱵᱤᱱ ᱠᱷᱚᱡᱚᱜᱼᱟ ᱡᱟᱦᱟᱸ ᱞᱮᱠᱟ ᱵᱤᱱ ᱠᱷᱚᱡᱚᱜᱼᱟ ᱚᱱᱠᱟᱱᱟᱜ ᱞᱤᱧ ᱮᱢ ᱫᱟᱲᱮᱭᱟᱵᱮᱱᱟ ᱦᱚᱸ ᱚᱱᱮ ᱡᱟᱦᱟᱱᱟᱜ ᱵᱟᱵᱚ ᱢᱮᱛᱟᱜ ᱠᱟᱱᱟ ᱪᱮᱹᱠ ᱚᱱᱟ ᱵᱟᱠᱚ ᱢᱮᱛᱟᱜᱼᱟ ᱟᱹᱰᱤ ᱯᱫᱤ ᱪᱮᱠᱟᱜ ᱠᱚ ᱯᱩᱰ ᱟᱨᱟᱜᱟᱜ ᱦᱚᱸ ᱚᱱᱟᱫᱚ ᱢᱤᱫᱴᱤᱡ ᱠᱚᱱᱟ ᱯᱟᱲᱟᱣ ᱜᱚᱫᱚᱜᱼᱟ ᱟᱹᱵᱤᱱ ᱛᱤᱱᱟᱹᱜ ᱞᱤᱧ ᱞᱟᱹᱭᱟᱵᱮᱱᱟ ᱵᱟᱨ ᱥᱟᱭ ᱴᱟᱠᱟ ᱟᱨ ᱡᱩᱫᱤ ᱟᱵᱤᱱ ᱫᱷᱮ ᱨ ᱫᱷᱟᱨᱟ ᱵᱤᱱ ᱤᱫᱤᱭᱟ ᱮᱱᱠᱷᱟᱱ ᱚᱸᱰᱮ ᱠᱷᱚᱱ ᱰᱷᱮ ᱨᱞᱤᱧ ᱰᱤᱥᱠᱟᱭᱩᱱᱴ ᱞᱤᱧ ᱮᱢ ᱫᱟᱲᱮᱭᱟᱵᱮᱱᱟ ᱴᱷᱤᱠ ᱜᱮᱭᱟ ᱛᱚᱵᱮ ᱚ ᱴᱷᱤᱠ ᱜᱮᱭᱟ ᱵᱟᱨ ᱥᱟᱭ ᱠᱟᱛᱮᱫ ᱚᱱᱟ ᱫᱚᱧ ᱮᱢᱟ ᱵᱮᱱᱟ ᱚᱱᱠᱟ ᱫᱚ ᱢᱮᱱᱞᱮᱠᱷᱟᱱ ᱫᱚ ᱟᱹᱰᱤ ᱞᱮᱠᱟᱱ ᱢᱟᱱᱮ ᱡᱚᱛᱚ ᱞᱮᱠᱟᱱᱟᱜ ᱢᱮᱱᱟᱜᱼᱟ ᱜᱤᱫᱽᱨᱟᱹ ᱠᱷᱚᱱ ᱮᱦᱚᱵ ᱠᱟᱛᱮᱫ ᱥᱮᱬᱟ ᱦᱚᱲ ᱫᱷᱟᱹᱨᱤᱡ ᱡᱚᱛᱚ ᱞᱮᱠᱟᱱᱟᱜ ᱥᱟᱢᱟᱱ ᱢᱮᱱᱟᱜᱼᱟ ᱞᱩᱜᱽᱲᱤ ᱞᱟᱯᱚᱜ ᱫᱚ ᱦᱚᱸ ᱞᱩᱝᱜᱤ ᱠᱚᱦᱚᱸ ᱢᱮᱱᱟᱜᱼᱟ ᱜᱩᱸᱡᱤ ᱠᱚ ᱢᱮᱱᱟᱜᱼᱟ ᱥᱟᱭᱟ ᱥᱟᱹᱲᱤ ᱡᱮᱠᱮᱴ ᱟᱵᱚ ᱡᱟᱦᱟᱸ ᱠᱟᱪᱷᱟ ᱮᱢᱟᱱ ᱛᱮᱢᱟᱱ ᱡᱷᱟᱹᱞᱟᱜ ᱡᱚᱛᱚᱣᱟᱜ ᱢᱮᱱᱟᱜᱼᱟ ᱟᱨ ᱟᱵᱤᱱ ᱡᱟᱦᱟᱸ ᱵᱤᱱ ᱠᱷᱚᱡᱚᱜᱼᱟ ᱚ ᱴᱷᱤᱠ ᱜᱮᱭᱟ ᱛᱚᱵᱮ ᱟᱵᱮᱱ ᱦᱤᱡᱩᱜ ᱵᱤᱱ ᱟᱨ ᱤᱫᱤ ᱵᱤᱱ ᱫᱟᱢ ᱠᱚᱢᱟ ᱵᱤᱱ ᱟᱸᱡᱚᱢ ᱠᱮᱫᱟ ᱦᱤᱡᱩᱜ ᱵᱤᱱ ᱟᱨ ᱤᱫᱤ ᱵᱤᱱ